ᱦᱚᱨᱚᱯᱯᱟ ᱟᱨ ᱢᱚᱦᱮᱧᱡᱳᱫᱟᱲᱳ ᱥᱚᱥᱚᱱᱚᱜ ᱥᱟᱶ ᱥᱟᱱᱛᱟᱲ ᱠᱚᱣᱟᱜ ᱟᱹᱰᱤ ᱱᱟᱯᱟᱭ ᱟᱨ ᱟᱹᱰᱤ ᱥᱚᱨᱚᱥᱟᱱᱟᱜ ᱱᱟᱜᱟᱢ ᱢᱮᱱᱟᱜᱼᱟ ᱡᱮᱞᱮᱠᱟ ᱡᱟᱭᱜᱟ ᱪᱟᱸᱢᱯᱟᱜᱟᱲ ᱚᱱᱠᱟᱜᱮ ᱟᱹᱰᱤ ᱜᱟᱱ ᱜᱟᱲ ᱢᱮᱱᱟᱜᱼᱟ ᱚᱱᱟ ᱠᱚᱨᱮ ᱜᱮ ᱟᱵᱚᱨᱮᱱ ᱡᱚᱛᱚ ᱠᱷᱚᱱ ᱢᱟᱲᱟᱝ ᱨᱤᱧ ᱦᱟᱯᱲᱟᱢ ᱠᱚᱠᱚ ᱛᱟᱦᱮᱸ ᱠᱟᱱᱟ

ᱚᱱᱛᱮ ᱠᱷᱚᱱ ᱜᱮ ᱵᱟᱹᱭ ᱵᱟᱹᱭ ᱛᱮ ᱱᱚᱣᱟ ᱥᱤᱧᱚᱛ ᱫᱤᱥᱚᱢ ᱨᱮᱭᱟᱜ ᱡᱚᱛᱚ ᱯᱟᱲᱟᱜᱮ ᱵᱚᱱ ᱯᱟᱥᱱᱟᱣ ᱦᱮᱡ ᱮᱱᱟ ᱡᱮᱢᱚᱱ ᱵᱷᱟᱨᱚᱛ ᱫᱤᱥᱚᱢ ᱨᱮᱭᱟᱜ ᱩᱛᱛᱚᱨ ᱯᱩᱨᱵᱚ ᱱᱟᱠᱷᱟ ᱨᱮ ᱡᱚᱛᱚᱠᱷᱚᱱ ᱰᱟᱦᱮᱨ ᱟᱹᱫᱤᱢ ᱟᱨ ᱥᱟᱱᱛᱟᱲ ᱢᱮᱱᱟᱜ ᱵᱚᱱᱟ ᱡᱷᱟᱲᱠᱷᱚᱸᱰ ᱨᱮᱭᱟᱜ ᱥᱟᱱᱛᱟᱞ ᱯᱟᱨᱜᱟᱱᱟ ᱪᱚᱴᱱᱟᱜᱯᱩᱨ ᱩᱲᱤᱥᱥᱟ ᱨᱮᱭᱟᱜ ᱢᱩᱭᱩᱨᱵᱷᱚᱡᱽ ᱠᱮᱸᱣᱡᱷᱚᱨ ᱵᱮᱝᱜᱚᱞ ᱨᱮ ᱟᱥᱟᱢ ᱚᱱᱠᱟᱜᱮ ᱵᱷᱟᱨᱚᱛ ᱵᱟᱦᱨᱮ ᱨᱮᱭᱟᱜ ᱱᱮᱯᱟᱞ ᱟᱨ ᱵᱟᱝᱞᱟᱫᱮᱥ ᱠᱚᱨᱮ ᱦᱚᱸ ᱟᱹᱰᱤᱜᱟᱱ ᱥᱟᱱᱛᱟᱲ ᱜᱮ ᱢᱮᱱᱟᱜ ᱟᱠᱟᱫ ᱵᱚᱱᱟ ᱟᱫᱚ ᱟᱵᱚᱣᱟᱜ ᱢᱩᱞ ᱱᱟᱜᱟᱢ ᱱᱟᱯᱤᱫ ᱫᱚ ᱦᱚᱨᱚᱯᱯᱟ ᱟᱨ ᱢᱚᱦᱮᱧᱡᱳᱫᱟᱲᱳ ᱥᱮᱫ ᱠᱷᱚᱱ ᱜᱮ ᱦᱮᱡ ᱟᱠᱟᱱᱟ